ᱟᱵᱳ ᱥᱟᱱᱛᱟᱞ ᱥᱚᱢᱟᱡᱽ ᱨᱮᱱ ᱡᱩᱣᱟᱹᱱ ᱠᱚᱲᱟ ᱠᱩᱲᱤ ᱠᱚ ᱜᱤᱫᱽᱨᱟᱹ ᱠᱚ ᱯᱟᱲᱦᱟᱣ ᱥᱮ ᱰᱚᱠᱴᱚᱨ ᱥᱟᱛᱮ ᱰᱚᱠᱴᱚᱨ ᱠᱟᱹᱢᱤ ᱠᱚ ᱪᱮᱫ ᱞᱮᱠᱷᱟᱱ ᱟᱵᱳ ᱥᱟᱱᱛᱟᱞ ᱥᱚᱢᱟᱡᱽ ᱜᱮ ᱟᱹᱰᱤ ᱥᱩᱥᱟᱹᱨᱚᱜᱼᱟ ᱞᱟᱦᱟᱛᱮ ᱟᱵᱚ ᱴᱚᱞᱟ ᱠᱚᱨᱮ ᱦᱟᱥᱟ ᱚᱲᱟᱜ ᱵᱩᱥᱩᱵ ᱚᱲᱟᱜ ᱴᱟᱹᱞᱤ ᱚᱲᱟᱜ ᱟᱭᱢᱟ ᱛᱟᱦᱮᱸ ᱞᱮᱱᱟ ᱱᱮᱛᱟᱨ ᱢᱮᱱᱠᱷᱟᱱ ᱱᱮᱛᱟᱨ ᱢᱟ ᱦᱟᱥᱟ ᱚᱲᱟᱜ ᱧᱮᱞ ᱜᱮ ᱵᱟᱝ ᱧᱟᱢᱟ ᱮᱠᱮᱱ ᱵᱟᱨ ᱛᱟᱞᱟ ᱯᱮ ᱛᱟᱞᱟ ᱵᱤᱞᱰᱤᱝ ᱞᱟᱦᱟ ᱛᱮᱫᱚ ᱟᱵᱚ ᱥᱟᱱᱛᱟᱲᱤ ᱢᱟᱹᱱᱢᱤ ᱫᱚ ᱰᱟᱝᱨᱟ ᱜᱟᱹᱰᱤᱛᱮ ᱥᱮ ᱥᱟᱭᱠᱮᱞ ᱠᱚᱛᱮ ᱛᱟᱲᱟᱢ ᱛᱮᱵᱚᱱ ᱦᱤᱡᱩᱜ ᱪᱟᱞᱟᱜᱚᱜ ᱠᱟᱱ ᱛᱟᱦᱮᱱᱟ ᱱᱮᱛᱟᱨ ᱫᱚ ᱰᱟᱝᱨᱟ ᱜᱟᱹᱰᱤ ᱫᱚ ᱟᱫ ᱪᱟᱵᱟᱭᱱᱟ ᱰᱟᱝᱨᱟ ᱜᱟᱹᱰᱤ ᱵᱚᱫᱚᱞ ᱵᱚᱫᱚᱞ ᱛᱮ ᱴᱳᱴᱳ ᱜᱟᱹᱰᱤ ᱵᱟᱭᱤᱠ ᱦᱩᱭ ᱠᱟᱱᱟ ᱟᱭᱢᱟ ᱥᱠᱩᱴᱤ ᱚᱴᱳ ᱵᱟᱥ ᱦᱩᱭ ᱠᱟᱱᱟ ᱧᱮᱞ ᱧᱮᱞᱛᱮ ᱥᱳᱵᱽ ᱜᱮ ᱟᱫ ᱪᱟᱵᱟᱜ ᱠᱟᱱᱟ ᱱᱤᱭᱟᱹ ᱠᱚ ᱟᱵᱚᱣᱟᱜ ᱥᱟᱱᱛᱟᱞᱤ ᱞᱟᱠᱪᱟᱨ ᱠᱚᱫᱚ ᱥᱟᱵ ᱫᱚᱦᱚ ᱫᱚ ᱟᱵᱚᱣᱟᱜ ᱠᱟᱹᱢᱤ ᱠᱟᱱᱟ ᱡᱟᱦᱟᱸ ᱞᱮᱠᱟᱛᱮ ᱱᱤᱭᱟᱹ ᱟᱵᱚᱣᱟᱜ ᱞᱟᱠᱪᱟᱨ ᱡᱟᱛᱮ ᱟᱞᱚᱜᱮ ᱟᱫᱚᱜ ᱚᱱᱟᱜᱮ ᱟᱵᱚ ᱥᱟᱱᱛᱟᱲ ᱢᱟᱹᱱᱢᱤ ᱡᱚᱣᱟᱱ ᱠᱩᱲᱤ ᱠᱚᱲᱟ ᱠᱚᱴᱷᱮᱱ ᱟᱹᱰᱤ ᱟᱹᱰᱤᱜᱮ ᱱᱮᱦᱚᱨ ᱛᱟᱦᱮᱱ ᱠᱟᱱᱟ